ᱤᱧᱟᱹᱜ ᱴᱚᱴᱷᱟ ᱵᱚᱞᱛᱮ ᱯᱚᱪᱷᱤᱢ ᱵᱟᱝᱞᱟ ᱯᱚᱱᱚᱛ ᱨᱮᱱᱟᱜ ᱯᱚᱪᱷᱤᱢ ᱵᱚᱨᱫᱷᱚᱢᱟᱱ ᱦᱚᱱᱚᱛ ᱨᱮ ᱚᱡᱚᱭ ᱱᱟᱹᱭ ᱫᱷᱟᱨᱮ ᱨᱮ ᱡᱚᱭᱫᱮᱵ ᱢᱮᱞᱟ ᱫᱚ ᱨᱤᱛᱩ ᱯᱚᱨᱚᱵᱽ ᱞᱮᱠᱟᱛᱮ ᱟᱹᱰᱤ ᱦᱚᱲ ᱠᱚ ᱥᱮ ᱮᱴᱟᱜ ᱴᱚᱴᱷᱟ ᱨᱮᱱ ᱦᱚᱲ ᱠᱚ ᱴᱷᱟᱹᱣᱠᱟᱹ ᱟᱠᱟᱫᱟ ᱚᱱᱟ ᱵᱮᱜᱚᱨ ᱯᱚᱱᱚᱛ ᱨᱮᱱᱟᱜ ᱮᱴᱟᱜ ᱨᱤᱛᱩ ᱯᱚᱨᱚᱵᱽ ᱠᱚ ᱢᱮᱱᱛᱮ ᱞᱟᱹᱭ ᱜᱟᱱᱚᱜᱼᱟ ᱵᱟᱝᱜᱟᱞᱤ ᱠᱚᱣᱟᱜ ᱫᱩᱨᱜᱟᱹᱯᱩᱡᱟᱹ ᱥᱮ ᱫᱟᱸᱥᱟᱭ ᱵᱚᱸᱜᱟ ᱥᱤᱞᱫᱟᱹ ᱯᱟᱛᱟ ᱡᱟᱦᱟᱸ ᱨᱮᱫᱚ ᱵᱤᱦᱟᱨ ᱚᱲᱤᱥᱥᱟ ᱵᱮᱝᱜᱚᱞ ᱡᱷᱟᱲᱠᱷᱚᱱᱰ ᱵᱟᱝᱞᱟᱫᱮᱥ ᱱᱮᱯᱟᱞ ᱮᱢᱟᱱ ᱴᱚᱴᱷᱟ ᱠᱚᱨᱮᱱ ᱦᱚᱲ ᱠᱚ ᱦᱤᱡᱩᱜᱼᱟ ᱯᱚᱨᱚᱵᱽ ᱧᱮᱞ ᱚᱱᱟ ᱪᱷᱟᱲᱟ ᱯᱟᱹᱰᱩᱣᱟᱹ ᱯᱟᱛᱟ ᱦᱚᱸ ᱟᱹᱰᱤ ᱧᱩᱛᱩᱢᱟᱱ ᱯᱟᱛᱟ ᱠᱟᱱᱟ ᱪᱟᱠᱚᱞᱛᱟᱹᱲᱤ ᱯᱟᱛᱟ ᱯᱩᱨᱩᱞᱤᱭᱟᱹ ᱡᱮᱞᱟ ᱨᱮᱱᱟᱜ ᱟᱹᱰᱤ ᱧᱩᱛᱩᱢᱟᱱ ᱯᱟᱛᱟ ᱠᱟᱱᱟ ᱵᱚᱨᱚ ᱯᱟᱛᱟ ᱦᱚᱸ ᱧᱩᱛᱩᱢᱟᱱ ᱯᱟᱛᱟ ᱠᱟᱱᱟ ᱡᱟᱦᱟᱸ ᱫᱚ ᱚᱱᱟ ᱴᱚᱴᱷᱟ ᱨᱮ ᱦᱚᱲ ᱥᱟᱶᱛᱮ ᱟᱹᱰᱤ ᱥᱟᱺᱜᱤᱧ ᱥᱟᱺᱜᱤᱧ ᱨᱮᱱ ᱦᱚᱲ ᱦᱚᱸ ᱚᱱᱟ ᱯᱟᱛᱟ ᱧᱮᱞ ᱠᱚ ᱦᱤᱡᱩᱜᱼᱟ ᱚᱱᱟᱛᱮ ᱞᱟᱹᱭ ᱜᱟᱱᱚᱜᱼᱟ ᱯᱚᱪᱷᱤᱢ ᱵᱟᱝᱞᱟ ᱯᱚᱱᱚᱛ ᱨᱮᱱᱟᱜ ᱥᱤᱞᱫᱟᱹ ᱯᱟᱛᱟ ᱯᱟᱹᱰᱩᱣᱟᱹ ᱯᱟᱛᱟ ᱪᱟᱠᱚᱞᱛᱟᱹᱲᱤ ᱯᱟᱛᱟ ᱵᱚᱨᱚ ᱯᱟᱛᱟ ᱥᱮ ᱡᱚᱭᱫᱮᱵ ᱢᱮᱞᱟ ᱠᱚᱫᱚ ᱯᱚᱱᱚᱛ ᱨᱮᱱ ᱮᱴᱟᱜ ᱴᱚᱴᱷᱟ ᱠᱚᱨᱮᱱ ᱦᱚᱲ ᱟᱹᱰᱤ ᱠᱚ ᱴᱷᱟᱹᱣᱠᱟᱹ ᱥᱟᱹᱦᱤᱡ ᱠᱚ ᱵᱟᱲᱟᱭᱟ